ᱡᱤᱭᱟᱹᱞᱤᱢ ᱟᱥᱩᱞ ᱠᱚᱠᱷᱟᱱ ᱡᱤᱭᱟᱹᱞᱤ ᱠᱚ ᱟᱛᱤᱧ ᱞᱟᱹᱜᱤᱫ ᱡᱟᱭᱜᱟ ᱦᱚᱸ ᱫᱚᱨᱠᱟᱨᱜᱮ ᱡᱟᱦᱟᱸ ᱨᱮᱫᱚ ᱦᱟᱹᱨᱭᱟᱹᱲ ᱜᱷᱟᱸᱥ ᱛᱟᱦᱮᱱᱢᱟ ᱯᱟᱞᱦᱟ ᱠᱚ ᱛᱟᱦᱮᱱ ᱢᱟ ᱚᱱᱟ ᱠᱚᱜᱮ ᱩᱱᱠᱩ ᱡᱤᱭᱟᱹᱞᱤ ᱠᱚᱫᱚ ᱟᱛᱤᱧᱟᱠᱚ ᱩᱱᱠᱩ ᱫᱚ ᱡᱮᱢᱚᱱ ᱯᱞᱟᱥᱴᱤᱠ ᱮᱢᱟᱱ ᱠᱚᱫᱚ ᱟᱞᱚᱠᱚ ᱡᱚᱢᱢᱟ ᱡᱟᱦᱟᱸ ᱫᱚ ᱵᱟᱭ ᱦᱚᱡᱚᱢᱚᱜ ᱛᱟᱠᱚᱣᱟ ᱚᱲᱟᱜ ᱨᱮ ᱛᱚᱞ ᱚᱠᱛᱚ ᱫᱚ ᱟᱢ ᱟᱠᱚ ᱡᱟᱱᱤ ᱡᱚᱢᱟᱜ ᱮᱢ ᱮᱢᱟᱠᱚᱣᱟ ᱟᱨ ᱜᱩᱯᱤᱢ ᱤᱫᱤ ᱠᱚ ᱠᱷᱟᱱ ᱚᱸᱰᱮ ᱫᱚ ᱟᱠᱚ ᱡᱟᱱᱤᱡ ᱡᱟᱦᱟᱱᱟᱜ ᱠᱚ ᱧᱟᱢᱟ ᱚᱱᱟ ᱠᱚ ᱡᱚᱢᱟ ᱩᱱᱡᱚᱠᱷᱚᱱ ᱩᱱᱠᱩ ᱪᱮᱛᱟᱱ ᱨᱮ ᱚᱱᱟ ᱦᱚᱸ ᱫᱷᱮᱭᱟᱱ ᱫᱚᱦᱚ ᱦᱩᱭᱩᱜᱼᱟ ᱡᱮᱢᱚᱱ ᱯᱞᱟᱥᱴᱤᱠ ᱠᱚ ᱟᱞᱚ ᱠᱚ ᱡᱚᱢ ᱧᱟᱢ ᱢᱟ ᱩᱱᱠᱩ ᱫᱚ ᱦᱟᱹᱨᱭᱟᱹᱲ ᱜᱷᱟᱸᱥ ᱯᱟᱞᱦᱟ ᱚᱱᱟ ᱠᱚᱜᱮ ᱠᱚ ᱡᱚᱢᱟ ᱮᱱᱠᱷᱟᱱ ᱩᱱᱠᱩ ᱪᱮᱛᱟᱱ ᱵᱟᱹᱲᱤᱡ ᱵᱟᱝ ᱦᱩᱭᱩᱜᱼᱟ ᱵᱟᱝ ᱦᱚᱡᱚᱢᱟᱜ ᱡᱤᱱᱤᱥ ᱠᱚ ᱡᱚᱢ ᱠᱷᱟᱱ ᱩᱱᱠᱩ ᱦᱚᱡᱚᱢ ᱵᱟᱝᱛᱮ ᱜᱚᱡ ᱦᱚᱸᱠᱚ ᱫᱟᱲᱮᱭᱟᱜᱼᱟ ᱟᱨ ᱟᱢᱨᱮᱱ ᱡᱤᱵᱽᱡᱤᱭᱟᱹᱞᱤ ᱠᱷᱚᱛᱤᱜ ᱟᱠᱚ ᱚᱱᱟ ᱪᱤᱠᱟᱹ ᱚᱱᱟ ᱦᱚᱸ ᱫᱷᱮᱭᱟᱱ ᱛᱟᱦᱮᱱ ᱢᱟ